ᱥᱚᱦᱚᱨᱟᱭ ᱫᱚ ᱟᱞᱮ ᱫᱚ ᱢᱚᱬᱮ ᱢᱟᱦᱟ ᱥᱚᱦᱚᱨᱟᱭ ᱞᱮ ᱢᱟᱱᱟᱣᱟ ᱚᱱᱟ ᱦᱚᱸ ᱟᱢᱵᱟ ᱵᱟᱹᱥᱭᱟᱹ ᱨᱮᱵᱚ ᱥᱚᱦᱚᱨᱟᱭᱚᱜᱼᱟ ᱥᱚᱦᱚᱨᱟᱭ ᱢᱟ ᱟᱫᱚ ᱢᱩᱞᱩᱜ ᱢᱚᱬᱮ ᱢᱟᱦᱟ ᱠᱷᱚᱱᱞᱮ ᱮᱦᱚᱵᱟ ᱮᱦᱚᱵᱟᱞᱮ ᱢᱩᱞᱩᱜ ᱢᱚᱬᱮ ᱢᱟᱦᱟ ᱠᱷᱚᱱ ᱮᱱᱠᱷᱟᱱ ᱫᱚ ᱜᱚᱰ ᱯᱩᱡᱟᱹ ᱮᱦᱚᱵ ᱨᱮᱞᱮ ᱵᱚᱸᱜᱟᱭᱟ ᱚᱱᱟ ᱯᱚᱨᱮ ᱫᱚᱥᱟᱨ ᱦᱤᱞᱳᱜ ᱫᱚᱞᱮ ᱫᱟᱠᱟᱭᱟᱞᱮ ᱟᱨᱦᱚᱸ ᱛᱮᱥᱟᱨ ᱦᱤᱞᱳᱜ ᱫᱚ ᱤᱱᱟᱹ ᱦᱤᱞᱳᱜ ᱫᱚ ᱜᱟᱹᱭ ᱠᱚ ᱠᱷᱩᱱᱴᱟᱹᱣ ᱰᱟᱹᱝᱨᱤ ᱠᱚ ᱱᱟᱦᱟᱸᱜ ᱵᱚᱱ ᱟᱲᱟᱜ ᱜᱤᱰᱤᱭᱮᱫ ᱠᱚᱣᱟ ᱛᱮᱥᱟᱨ ᱦᱤᱞᱳᱜ ᱫᱚ ᱚᱱᱟ ᱯᱚᱨᱮ ᱫᱚᱥᱟᱨ ᱚᱱᱟ ᱫᱚᱥᱟᱨ ᱦᱤᱞᱳᱜ ᱫᱚ ᱛᱟᱭᱚᱢ ᱫᱚ ᱡᱟᱡᱽᱞᱮ ᱡᱟᱡᱽᱞᱮᱭᱟᱵᱚᱱ ᱡᱟᱡᱽᱞᱮ ᱠᱟᱛᱮᱫ ᱛᱟᱭᱚᱢ ᱫᱚ ᱜᱤᱫᱽᱨᱟᱹ ᱯᱤᱫᱽᱨᱟᱹ ᱠᱚ ᱡᱟᱦᱟᱸ ᱜᱮ ᱢᱮᱱᱟᱜ ᱠᱚᱣᱟ ᱛᱟᱵᱚᱱ ᱟᱵᱚᱨᱮᱱ ᱩᱱᱠᱩ ᱠᱚ ᱠᱷᱤᱪᱲᱤ ᱵᱮᱱᱟᱣ ᱠᱟᱛᱮ ᱵᱚᱱ ᱡᱚᱢ ᱦᱟᱹᱴᱤᱧ ᱚᱪᱚ ᱠᱚᱣᱟ ᱚᱱᱟ ᱵᱚᱱ ᱫᱟᱬᱟ ᱠᱟᱜᱼᱟ ᱥᱮ ᱤᱱᱟᱹ ᱠᱷᱟᱱ ᱩᱱᱠᱩ ᱜᱤᱫᱽᱨᱟᱹ ᱯᱤᱫᱽᱨᱟᱹ ᱦᱚᱸᱠᱚ ᱟᱥᱚᱜᱼᱟ ᱵᱟ ᱟᱞᱮ ᱦᱚᱸ ᱱᱟᱦᱟᱜ ᱥᱚᱲᱮᱞᱮ ᱧᱟᱢ ᱜᱮᱭᱟ ᱯᱟᱞᱮᱱ ᱮᱱᱠᱷᱟᱱ ᱚᱱᱟ ᱦᱟᱹᱴᱤᱧ ᱪᱟᱵᱟ ᱟᱠᱚᱣᱟᱵᱚᱱ ᱡᱚᱢ ᱠᱮᱜᱼᱟ ᱵᱚᱱ ᱚᱱᱟ ᱯᱚᱨᱮ ᱫᱚ ᱵᱟᱦᱟ ᱨᱮᱭᱟᱜ ᱱᱟᱦᱟᱸᱜ ᱞᱤᱧ ᱞᱟᱹᱭ ᱧᱚᱜᱮᱫᱼᱟ ᱵᱟᱦᱟ ᱨᱮᱫᱚ ᱵᱟᱦᱟ ᱞᱮ ᱵᱚᱸᱜᱟᱭᱮᱱᱟ ᱵᱚᱸᱜᱟ ᱠᱟᱛᱮ ᱛᱟᱭᱚᱢ ᱫᱚ ᱚᱲᱟᱜ ᱞᱮ ᱦᱮᱡ ᱮᱱᱟ ᱚᱲᱟᱜ ᱦᱮᱡ ᱠᱟᱛᱮ ᱦᱟᱺᱰᱤ ᱠᱚ ᱵᱚᱸᱜᱟ ᱵᱟᱲᱟ ᱦᱩᱭᱩᱜᱼᱟ ᱵᱚᱸᱜᱟ ᱵᱟᱲᱟ ᱠᱟᱛᱮᱫ ᱛᱟᱭᱚᱢ ᱫᱚ ᱡᱚᱛᱚ ᱦᱚᱲ ᱜᱮ ᱱᱟᱦᱟᱸᱜ ᱯᱮᱲᱟ ᱯᱟᱹᱨᱵᱷᱩ ᱠᱚ ᱢᱮᱱᱟᱜ ᱠᱚᱣᱟ ᱛᱟᱵᱚᱱ ᱱᱟᱦᱟᱸᱜ ᱮᱱᱠᱷᱟᱱ ᱩᱱᱠᱩ ᱠᱚᱦᱚᱸ ᱚᱱᱟ ᱦᱟᱺᱰᱤ ᱠᱚᱵᱚᱱ ᱪᱮᱯᱮᱡ ᱦᱟᱹᱴᱤᱧ ᱧᱚᱜ ᱜᱚᱫᱟ ᱟᱨ ᱫᱚᱥᱟᱨ ᱦᱤᱞᱳᱜ ᱫᱚ ᱛᱟᱭᱚᱢ ᱫᱚ ᱥᱮᱸᱫᱽᱨᱟ ᱞᱮ ᱚᱸᱰᱚᱠᱚᱜᱼᱟ ᱚᱱᱟ ᱦᱚᱸ ᱥᱟᱹᱜᱩᱱ ᱥᱩᱯᱟᱹᱲᱤ ᱠᱚᱞᱮ ᱧᱮᱞ ᱧᱚᱜᱟ ᱥᱮᱛᱟᱜ ᱨᱮ ᱥᱟᱹᱜᱩᱱ ᱥᱩᱯᱟᱹᱲᱤ ᱧᱮᱞ ᱠᱟᱛᱮᱫ ᱛᱟᱢ ᱫᱚ ᱥᱮᱸᱫᱽᱨᱟ ᱠᱟᱨᱠᱟ ᱞᱮ ᱚᱸᱰᱚᱠᱚᱜᱼᱟ ᱦᱚᱲᱚ ᱦᱚᱲᱚ ᱟᱸᱜᱼᱥᱟᱨ ᱥᱟᱵ ᱠᱟᱛᱮᱫ ᱫᱮᱞᱟ ᱱᱤᱛᱳᱜ ᱫᱚ ᱥᱮᱸᱫᱽᱨᱟ ᱠᱟᱨᱠᱟ ᱵᱚᱱ ᱚᱸᱰᱚᱠᱚᱜᱼᱟ ᱥᱮᱸᱫᱽᱨᱟ ᱫᱚ ᱟᱵᱚᱣᱟᱜ ᱱᱤᱭᱚᱢ ᱠᱟᱱᱟ ᱦᱟᱲᱟᱢ ᱵᱩᱰᱦᱤ ᱠᱚᱠᱚ ᱞᱟᱹᱭ ᱟᱠᱟᱫ ᱵᱚᱱᱟ ᱮᱱᱠᱷᱟᱱ ᱩᱱᱠᱩ ᱚᱱᱟ ᱡᱩᱫᱤ ᱟᱢ ᱵᱟᱢ ᱯᱟᱞᱚᱱᱟ ᱱᱤᱛᱚᱝ ᱮᱱᱠᱷᱟᱱ ᱫᱚ ᱟᱵᱚᱣᱟᱜ ᱨᱤᱛᱤ ᱨᱮᱣᱟᱡ ᱜᱮ ᱪᱟᱵᱟᱜ ᱠᱟᱱᱟ ᱛᱟᱵᱚᱱ ᱚᱱᱟ ᱞᱟᱹᱜᱤᱫ ᱟᱵᱚ ᱫᱚ ᱱᱤᱛᱚᱝ ᱚᱱᱟ ᱢᱮᱱᱟᱜ ᱜᱮᱭᱟ ᱱᱤᱛᱚᱝ ᱦᱚᱸ ᱚᱱᱟ ᱞᱟᱹᱜᱤᱫ ᱱᱤᱛᱳᱜ ᱦᱟᱹᱵᱤᱡ ᱥᱮᱸᱫᱽᱨᱟ ᱠᱟᱨᱠᱟ ᱫᱚ ᱱᱤᱛᱳᱜ ᱵᱟᱵᱚ ᱵᱟᱹᱜᱤᱭᱟ ᱵᱟᱦᱟ ᱥᱚᱦᱚᱨᱟᱭ ᱦᱩᱭᱮᱱᱟ ᱡᱟᱦᱟᱸ ᱜᱮ ᱛᱟᱵᱚᱱ ᱟᱵᱚᱣᱟᱜ ᱢᱮᱱᱟᱜᱼᱟ ᱚᱱᱟ ᱫᱚ ᱟᱵᱚ ᱠᱟᱹᱢᱤ ᱦᱚᱨᱟ ᱫᱚ ᱵᱟᱵᱚ ᱵᱟᱹᱜᱤᱭᱟᱜᱼᱟ ᱱᱤᱛᱚᱝ ᱥᱟᱱᱛᱟᱲ ᱥᱚᱢᱟᱡᱽ ᱨᱮ ᱢᱮᱱᱟᱜ ᱵᱚᱱ ᱠᱷᱟᱱ ᱚᱱᱟ ᱞᱟᱹᱜᱤᱫ ᱛᱮ ᱟᱹᱞᱤᱧ ᱫᱚ ᱚᱱᱟᱞᱤᱧ ᱠᱷᱚᱡᱚᱜᱼᱟ ᱱᱤᱛᱚᱝ ᱦᱚᱸ ᱱᱚᱣᱟ ᱥᱟᱱᱛᱟᱲ ᱥᱚᱢᱟᱡᱽ ᱫᱚ ᱟᱞᱚᱵᱚᱱ ᱟᱫ ᱢᱟ ᱟᱵᱚ ᱥᱟᱱᱛᱟᱲ ᱥᱚᱢᱟᱡᱽ ᱵᱚᱱ ᱟᱫ ᱞᱮᱠᱷᱟᱱ ᱫᱚ ᱡᱚᱛᱚ ᱟᱜ ᱵᱚᱱ ᱟᱫ ᱪᱟᱵᱟᱜᱼᱟ